ᱦᱮᱞᱳ ᱤᱧᱫᱚ ᱯᱨᱤᱭᱟᱝᱠᱟ ᱦᱮᱢᱵᱨᱚᱢᱤᱧ ᱢᱮᱱᱫᱟ ᱨᱚᱥᱤᱠᱰᱟᱸᱜᱟ ᱠᱷᱚᱱ ᱟᱵᱮᱱ ᱠᱤ ᱦᱚᱭ ᱦᱤᱸᱥᱤᱫ ᱨᱮᱱ ᱥᱟᱬᱮᱥᱤᱭᱟᱹ ᱵᱮᱱ ᱢᱮᱱᱫᱟ ᱚᱸᱻ ᱟᱞᱤᱧ ᱫᱚ ᱢᱤᱫᱴᱮᱡ ᱯᱟᱹᱴᱷᱣᱟᱹ ᱠᱟᱱᱟᱞᱤᱧ ᱟᱞᱤᱧ ᱞᱤᱧ ᱡᱟᱱᱟᱣᱞᱤᱧ ᱪᱟᱹᱭ ᱠᱟᱱᱟ ᱡᱮ ᱯᱚᱪᱷᱤᱢ ᱵᱚᱝᱜᱚ ᱨᱮ ᱮᱠᱷᱚᱱ ᱦᱚᱭ ᱦᱤᱸᱥᱤᱫ ᱫᱚ ᱪᱮᱫᱞᱮᱠᱟ ᱢᱮᱱᱟᱜᱼᱟ

ᱦᱳᱭ ᱟᱞᱤᱧ ᱞᱤᱧ ᱢᱮᱱᱫᱟ ᱡᱮ

ᱟᱹᱰᱤ ᱟᱹᱰᱤ ᱥᱟᱨᱦᱟᱣ ᱟᱹᱞᱤᱧ ᱢᱚᱫᱴᱮᱡ ᱯᱟᱹᱴᱷᱣᱟᱹ ᱦᱩᱭ ᱠᱟᱛᱮ ᱟᱹᱰᱤ ᱵᱮᱱ ᱥᱩᱵᱤᱫᱟ ᱠᱟᱜ ᱞᱤᱧᱟᱹ ᱦᱳᱭ ᱟᱞᱤᱧᱞᱤᱧ ᱯᱷᱳᱱᱟ